ᱱᱮᱛᱟᱨ ᱨᱮᱱ ᱜᱤᱫᱽᱨᱟᱹ ᱠᱚᱫᱚ ᱟᱭᱢᱟ ᱨᱚᱠᱚᱢᱟᱜ ᱜᱮᱢ ᱠᱚ ᱜᱟᱹᱛᱤᱜ ᱠᱟᱱᱟ ᱡᱮᱢᱚᱱ ᱯᱟᱵᱡᱤ ᱯᱷᱨᱤ ᱯᱷᱟᱭᱟᱨ ᱠᱮᱨᱟᱢ ᱠᱩᱱᱤᱱ ᱡᱟ ᱛᱟᱨᱯᱚᱨ ᱟᱵᱟᱨ ᱫᱟᱹᱲᱵᱟᱲᱟᱣᱟᱜ ᱜᱮᱢᱠᱚ ᱵᱟᱭᱤᱠ ᱜᱮᱢ ᱠᱚ ᱟᱭᱢᱟ ᱨᱚᱠᱚᱢᱟᱜ ᱜᱮᱢ ᱠᱚ ᱜᱟᱛᱤᱜ ᱠᱟᱱᱟ ᱟᱵᱟᱨ ᱚᱱᱛᱮ ᱟᱹᱰᱤ ᱢᱚᱸᱡᱽ ᱜᱮᱠᱚ ᱵᱩᱡᱷᱟᱹᱣᱮᱫ ᱠᱟᱱᱟ ᱜᱟᱛᱤᱜ ᱠᱚ ᱟᱹᱰᱤ ᱨᱟᱹᱥᱠᱟᱹ ᱜᱮᱠᱚ ᱵᱩᱡᱷᱟᱹᱣᱮᱫᱟ ᱟᱹᱰᱤ ᱥᱩᱱᱫᱚᱨ